ᱤᱧᱫᱚ ᱯᱟᱹᱧᱪᱤ ᱥᱟᱹᱲᱤ ᱠᱚᱜᱮᱧ ᱜᱟᱞᱟᱝ ᱵᱟᱲᱟᱣ ᱠᱟᱫᱟ ᱛᱚᱵᱮ ᱥᱟᱫᱟ ᱯᱟᱹᱧᱪᱤ ᱨᱮᱫᱚ ᱟᱨᱟᱜ ᱥᱩᱛᱟᱹᱢ ᱦᱟᱹᱨᱭᱟᱹᱲ ᱥᱩᱛᱟᱹᱢ ᱛᱮ ᱯᱟᱴᱮᱫ ᱞᱮᱠᱷᱟᱱ ᱢᱚᱡᱽᱜᱮ ᱧᱮᱞᱚᱜᱼᱟ ᱟᱨ ᱰᱩᱨᱭᱟᱹ ᱠᱚᱦᱚᱸ ᱟᱨᱟᱜ ᱦᱮᱸᱫᱮ ᱦᱟᱹᱨᱭᱟᱹᱲ ᱞᱟᱜᱟᱣ ᱞᱮᱠᱷᱟᱱ ᱢᱚᱡᱽ ᱦᱩᱭᱩᱜᱼᱟ ᱥᱟᱫᱟ ᱯᱟᱹᱧᱪᱤ ᱨᱮ ᱟᱭᱢᱟ ᱨᱚᱠᱚᱢ ᱥᱩᱛᱟᱹᱢ ᱛᱮ ᱵᱟᱦᱟ ᱠᱚ ᱵᱮᱱᱟᱣ ᱞᱮᱠᱷᱟᱱ ᱦᱚᱸ ᱱᱟᱯᱟᱭ ᱧᱮᱞᱚᱜᱼᱟ ᱡᱮᱢᱚᱱ ᱡᱤᱞ ᱵᱮᱱᱟᱣ ᱞᱮᱠᱷᱟᱱ ᱡᱤᱞ ᱟᱜ ᱨᱚᱝ ᱫᱚ ᱠᱟᱴᱷ ᱞᱮᱠᱟ ᱫᱮᱨᱮᱧ ᱫᱚ ᱦᱮᱸᱫᱮ ᱜᱮ ᱢᱮᱫ ᱫᱚ ᱟᱭᱱᱚᱢ ᱠᱟᱫᱮ ᱞᱮᱠᱟ ᱠᱷᱩᱨᱟᱹ ᱦᱚᱸ ᱦᱮᱸᱫᱮ ᱜᱮ ᱧᱮᱞᱛᱮ ᱟᱹᱰᱤ ᱱᱟᱯᱟᱭᱮ ᱧᱮᱞᱚᱜᱼᱟ ᱯᱟᱹᱧᱪᱤ ᱨᱮ ᱵᱮᱱᱟᱣ ᱞᱮᱠᱷᱟᱱ ᱟᱨᱦᱚᱸ ᱥᱚᱦᱚᱨᱚᱜ ᱞᱟᱜᱟᱣ ᱟᱜ ᱠᱷᱟᱱ ᱫᱚ ᱟᱨᱟᱜ ᱦᱟᱹᱨᱭᱟᱹᱲ ᱦᱮᱸᱫᱮ ᱥᱩᱛᱟᱹᱢ ᱛᱮ ᱞᱟᱸᱜᱟᱣ ᱜᱟᱞᱟᱝ ᱠᱟᱛᱮᱫ ᱞᱟᱜᱟᱣ ᱞᱮᱠᱷᱟᱱ ᱟᱹᱰᱤ ᱢᱚᱡᱽ ᱧᱮᱞᱚᱜᱚᱜᱼᱟ ᱵᱤᱦᱩ ᱵᱤᱞᱤ ᱯᱟᱸᱧᱪᱤ ᱨᱮ ᱟᱨᱟᱜ ᱥᱩᱛᱟᱹᱢ ᱦᱮᱸᱫᱮ ᱥᱩᱛᱟᱹᱢ ᱟᱨ ᱥᱟᱥᱟᱝ ᱥᱩᱛᱟᱹᱢ ᱨᱮ ᱵᱟᱦᱟ ᱨᱟᱠᱟᱵᱽ ᱞᱮᱠᱷᱟᱱ ᱟᱹᱰᱤᱜᱮ ᱢᱚᱡᱽ ᱧᱮᱞᱚᱜᱼᱟ